ᱟᱛᱳ ᱨᱮ ᱠᱷᱮᱞᱳᱰ ᱫᱚ ᱟᱛᱳ ᱨᱮᱱ ᱥᱟᱞᱟᱜ ᱥᱮ ᱯᱟᱥᱟᱯᱟᱥᱤ ᱴᱚᱞᱟ ᱨᱮᱱ ᱥᱚᱝᱜᱮ ᱜᱮ ᱠᱷᱮᱞᱳᱰ ᱦᱩᱭᱩᱜᱼᱟ ᱡᱟᱦᱟᱸ ᱫᱚ ᱟᱛᱳ ᱟᱛᱳ ᱠᱚᱨᱮ ᱠᱷᱮᱞᱳᱰ ᱟᱨ ᱥᱚᱦᱚᱨ ᱨᱮ ᱜᱟᱛᱮ ᱫᱚ ᱞᱟᱹᱴᱩ ᱞᱟᱹᱴᱩ ᱥᱮ ᱞᱟᱹᱴᱩ ᱞᱟᱹᱴᱩ ᱠᱞᱟᱵᱽ ᱨᱮᱱ ᱥᱚᱝᱜᱮᱢ ᱜᱟᱛᱮᱜᱼᱟ ᱢᱟᱱᱮ ᱜᱟᱛᱮ ᱞᱮᱱ ᱠᱷᱟᱡ ᱦᱮᱸ ᱢᱤ ᱢᱤᱫ ᱜᱚᱴᱟᱝ ᱡᱟ ᱠᱳᱪᱤᱝ ᱜᱮᱢ ᱴᱤᱪᱟᱨ ᱢᱮᱱᱟᱜ ᱠᱚᱣᱟ ᱩᱱᱠᱩ ᱡᱚᱫᱤ ᱟᱢᱟᱜ ᱜᱟᱛᱮ ᱠᱚ ᱯᱟᱹᱛᱭᱟᱹᱣᱟ ᱛᱟᱦᱚᱞᱮ ᱠᱷᱟᱡ ᱜᱮ ᱟᱢ ᱞᱟᱹᱴᱩ ᱞᱟᱹᱴᱩ ᱠᱞᱟᱵᱽ ᱨᱮᱠᱚ ᱤᱫᱤ ᱢᱮᱭᱟ ᱚᱸᱰᱮ ᱜᱮ ᱠᱷᱚᱡ ᱜᱮ ᱟᱢᱟᱜ ᱞᱟᱹᱴᱩ ᱜᱟᱛᱮ ᱮᱢ ᱜᱟᱛᱮᱜᱼᱟ ᱥᱮ ᱟᱢ ᱦᱚᱸ ᱞᱟᱹᱴᱩ ᱦᱳᱯ ᱥᱮ ᱤᱱᱠᱟᱢ ᱦᱚᱸ ᱦᱩᱭᱩᱜ ᱛᱟᱢᱟ ᱚᱱᱟ ᱠᱞᱟᱵᱽ ᱠᱷᱚᱡ ᱛᱚ ᱚᱱᱟ ᱜᱮ ᱟᱛᱳ ᱟᱨ ᱥᱚᱦᱚᱨ ᱨᱮᱭᱟᱜ ᱵᱷᱮᱜᱟᱨ ᱫᱚ